ᱦᱮᱸ ᱦᱮᱞᱳ ᱤᱧ ᱡᱷᱟᱲᱠᱷᱚᱸᱰ ᱠᱷᱚᱱᱟᱜ ᱥᱤᱵᱽᱞᱟᱞ ᱵᱟᱥᱠᱮᱧ ᱨᱚᱲ ᱮᱫᱟ ᱦᱮᱸ ᱢᱮᱱᱮᱫ ᱠᱟᱹᱱᱟᱹᱧ ᱟᱯᱮ ᱥᱮᱫ ᱫᱟᱲᱟᱱ ᱪᱟᱞᱟᱜ ᱤᱧ ᱢᱮᱱᱮᱫᱟ ᱢᱟᱞᱫᱟ ᱥᱮᱫ ᱟᱫᱚ ᱚᱠᱟᱨᱮ ᱚᱠᱟᱨᱮᱧ ᱯᱷᱮᱰᱚᱜ ᱛᱮ ᱦᱮᱸ ᱦᱮᱸ ᱦᱮᱸ ᱢᱟᱞᱫᱟ ᱴᱟᱣᱩᱱ ᱮᱥᱴᱮᱥᱚᱱ ᱠᱷᱚᱱᱟᱜ ᱟᱫᱚ ᱱᱚᱛᱮ ᱫᱚ ᱪᱮᱫ ᱛᱮᱧ ᱦᱤᱡᱩᱜᱼᱟ ᱦᱮᱸ ᱦᱮᱸ ᱦᱮᱸ ᱟᱨ ᱚ ᱟᱨ ᱟᱨ ᱠᱤᱪᱷᱩ ᱥᱟᱸᱜᱷᱟᱨᱤᱭᱟᱹ ᱡᱟᱜᱟ ᱟᱨ ᱵᱟᱹᱱᱩᱜᱼᱟ

ᱦᱮᱸ ᱟᱫᱚ ᱛᱤᱱ ᱡᱚᱠᱷᱚᱱ ᱠᱚ ᱦᱚᱲᱚᱜ ᱛᱮ ᱛᱤᱱ ᱥᱚᱢᱚᱭ ᱠᱚ ᱦᱚᱲᱚᱜᱼᱟ ᱚᱠᱟ ᱥᱚᱢᱚᱭ

ᱚ ᱛᱟᱦᱚᱞᱮ ᱱᱤᱭᱟᱹ ᱰᱮᱹᱴ ᱠᱚᱛᱮ ᱤᱧ ᱪᱟᱞᱟᱜ ᱤᱧ ᱢᱮᱱᱮᱫᱟ ᱛᱟᱦᱚᱞᱮᱧ ᱪᱟᱞᱟᱜ ᱠᱟᱱᱟ ᱦᱮᱸ ᱴᱷᱤᱠ ᱜᱮᱭᱟ